ᱥᱚᱦᱚᱨ ᱧᱮᱞ ᱨᱮᱱᱟᱜ ᱡᱚᱥ ᱫᱚ ᱦᱩᱭᱩᱜ ᱠᱟᱱᱟ ᱟᱹᱛᱩ ᱠᱷᱚᱱ ᱥᱚᱦᱚᱨ ᱫᱚ ᱮᱴᱟᱜ ᱜᱮᱭᱟ ᱟᱹᱛᱩ ᱨᱮ ᱡᱟᱦᱟᱸᱱᱟᱜ ᱧᱮᱞ ᱨᱮᱱᱟᱜ ᱢᱮᱱᱟᱜᱼᱟ ᱥᱚᱦᱚᱨ ᱨᱮᱫᱚ ᱚᱱᱟᱠᱷᱚᱱ ᱮᱴᱟᱜ ᱧᱮᱞ ᱨᱮᱱᱟᱜ ᱢᱮᱱᱟᱜᱼᱟ ᱡᱩᱫᱤ ᱠᱳᱞᱠᱟᱛᱟᱭᱮᱢ ᱥᱮᱱᱞᱮᱱ ᱠᱷᱟᱱ ᱚᱸᱰᱮ ᱟᱢ ᱢᱤᱭᱩᱡᱤᱭᱟᱢ ᱪᱤᱲᱤᱭᱟᱠᱷᱟᱱᱟ ᱵᱷᱤᱠᱴᱳᱨᱤᱭᱟ ᱤᱰᱮᱱ ᱜᱟᱨᱰᱮᱱ ᱟᱨᱦᱚᱸ ᱮᱢᱟᱱ ᱛᱮᱭᱟᱜ ᱧᱮᱞ ᱨᱮᱭᱟᱜ ᱮᱢ ᱧᱟᱢᱟ ᱚᱸᱰᱮᱱ ᱠᱚ ᱱᱟᱣᱟᱼᱱᱟᱣᱟ ᱦᱚᱲ ᱥᱟᱶ ᱟᱨ ᱩᱱᱠᱩᱣᱟᱜ ᱞᱟᱠᱪᱟᱨ ᱥᱟᱶ ᱟᱢᱟᱜ ᱩᱯᱨᱩᱢ ᱦᱩᱭᱩᱜᱼᱟ